ᱭᱳᱜᱽ ᱵᱮᱭᱟᱢ ᱥᱮ ᱡᱳᱜᱟ ᱠᱚ ᱢᱮᱛᱟᱜ ᱠᱟᱱ ᱱᱚᱣᱟ ᱫᱚ ᱢᱤᱫᱴᱮᱱ ᱨᱳᱜᱽ ᱫᱚ ᱵᱟᱝ ᱢᱮᱛᱟᱜᱢᱮ ᱱᱚᱣᱟ ᱨᱮᱭᱟᱜ ᱟᱭᱢᱟ ᱟᱭᱢᱟ ᱟᱵᱚᱣᱟᱜ ᱦᱚᱲᱢᱚ ᱨᱮᱭᱟᱜ ᱟᱵᱚᱣᱟᱜ ᱱᱚᱣᱟ ᱟᱛᱢᱟ ᱨᱮᱭᱟᱜ ᱡᱚᱛᱚᱣᱟᱜ ᱪᱚᱲᱟᱣ ᱠᱟᱱᱟ ᱱᱚᱣᱟ ᱵᱮᱭᱟᱢ ᱛᱮ ᱦᱚᱛᱮᱛᱮ ᱯᱚᱨᱟ ᱫᱤᱥᱚᱢ ᱨᱮ ᱚᱱᱮ ᱠᱚ ᱢᱮᱱᱟ ᱤᱱᱴᱟᱨᱱᱮᱥᱱᱮᱞ ᱭᱳᱜᱟ ᱰᱮᱹ ᱢᱮᱱᱛᱮᱵᱚᱱ ᱢᱟᱱᱟᱣᱮᱫ ᱠᱟᱱᱟ ᱟᱨ ᱱᱚᱣᱟ ᱭᱳᱜᱟ ᱫᱚ ᱦᱟᱨ ᱥᱟᱞᱵᱚᱱ ᱢᱟᱱᱟᱣᱮᱫ ᱠᱟᱱᱟ ᱱᱩᱭ ᱱᱚᱣᱟ ᱭᱳᱜᱟ ᱛᱮᱜᱮ ᱟᱵᱚᱣᱟᱜ ᱦᱚᱲᱢᱚ ᱟᱵᱚᱣᱟᱜ ᱤᱱᱟᱨᱡᱤ ᱟᱵᱚᱣᱟᱜ ᱩᱨᱡᱟ ᱵᱟᱲᱦᱟᱜ ᱠᱟᱱᱛᱟᱵᱚᱱᱟ ᱟᱨ ᱟᱵᱚᱣᱟᱜ ᱥᱟᱨᱤᱨ ᱟᱵᱚᱣᱟᱜ ᱦᱚᱲᱢᱚ ᱨᱮᱱᱟᱜ ᱡᱟᱦᱟᱸ ᱫᱚ ᱫᱟᱲᱮᱹᱠᱟᱱ ᱛᱟᱵᱚᱱᱟ ᱱᱚᱣᱟ ᱡᱳᱜᱟ ᱛᱮᱜᱮ ᱟᱵᱚᱣᱟᱜ ᱦᱚᱲᱢᱚᱨᱮ ᱢᱤᱫᱴᱮᱱ ᱱᱟᱯᱟᱭ ᱦᱩᱫᱤᱥ ᱟᱨ ᱵᱤᱪᱟᱹᱨᱵᱚᱱ ᱧᱟᱢᱮᱫ ᱠᱟᱱᱟ ᱱᱚᱣᱟ ᱡᱳᱜᱟ ᱛᱮᱜᱮ ᱟᱵᱚᱣᱟᱜ ᱦᱚᱲᱢᱚ ᱫᱚ

ᱵᱮᱥ ᱥᱮ ᱱᱟᱯᱟᱭ ᱛᱟᱦᱮᱱ ᱛᱟᱵᱚᱱᱟ ᱱᱚᱣᱟ ᱭᱳᱜᱟ ᱫᱚ ᱟᱹᱰᱤᱛᱮᱫ ᱜᱮ ᱡᱟᱹᱨᱩᱲ ᱜᱮᱭᱟ